ᱦᱚᱸ ᱞᱟᱹᱭᱵᱤᱱ ᱚᱠᱚᱠᱭ ᱚᱠᱚᱭ ᱟᱹᱵᱤᱱ ᱟᱪᱪᱷᱟ ᱟᱪᱪᱷᱟ ᱴᱷᱤᱠ ᱜᱮᱭᱟ ᱟᱪᱪᱷᱟ ᱞᱟᱹᱭ ᱵᱤᱱ ᱪᱮᱫ ᱪᱮᱫ ᱠᱚ ᱟᱪᱪᱷᱟ ᱚᱱᱟ ᱟᱪᱪᱷᱟ ᱚᱱᱠᱟ ᱢᱟ ᱟᱵᱚ ᱱᱚᱛᱮ ᱡᱩᱫᱤᱵᱚᱱ ᱧᱮᱞᱟ ᱜᱷᱟᱴᱥᱤᱞᱟᱹ ᱜᱷᱟᱴᱥᱤᱞᱟᱹ ᱨᱮ ᱦᱩᱭᱩᱜ ᱠᱟᱱᱟ ᱟᱵᱚᱣᱟᱜ ᱵᱩᱨᱩᱰᱤ ᱰᱮᱢ ᱵᱩᱨᱩᱰᱤ ᱰᱮᱢ ᱦᱩᱭᱩᱜ ᱠᱟᱱᱟ ᱱᱚᱰᱮ ᱟᱨᱚ ᱨᱚᱝᱠᱟᱱᱤ ᱢᱚᱱᱫᱤᱨ ᱡᱟᱫᱩᱜᱳᱲᱟ ᱱᱚᱰᱮ ᱰᱤᱢᱱᱟ ᱰᱮᱢ ᱫᱚᱞᱢᱟ ᱫᱚᱞᱢᱟ ᱵᱚᱱᱱᱚᱡᱤᱵᱽ ᱚᱵᱷᱚᱭᱟᱨᱚᱱ ᱢᱮᱱᱟᱜᱼᱟ ᱦᱚᱜᱼᱚᱸᱭ ᱚᱱᱟᱠᱚᱜᱮ ᱠᱷᱟᱥ ᱤᱭᱟᱹᱫᱚ ᱢᱮᱱᱟᱜᱼᱟ ᱟᱨ ᱱᱚᱰᱮ ᱫᱚᱻ ᱵᱩᱨᱩᱰᱤᱻ ᱱᱚᱰᱮᱫᱚ ᱚᱱᱠᱟ ᱠᱷᱟᱥᱫᱚ ᱢᱟᱱᱮ ᱪᱮᱫ ᱚᱱᱟ ᱰᱮᱢ ᱜᱮ ᱢᱮᱱᱟᱜᱼᱟ ᱠᱤᱪᱷᱩᱠ ᱱᱤᱛᱚᱜᱫᱚ ᱵᱳᱴᱼᱯᱷᱳᱴᱠᱚ ᱟᱬᱜᱳ ᱟᱠᱟᱫᱟ ᱚᱱᱟᱫᱚ ᱯᱤᱠᱱᱤᱠ ᱯᱞᱮᱥ ᱞᱮᱠᱟᱱᱟᱜ ᱤᱭᱟᱹ ᱠᱟᱱᱟ ᱧᱮᱞᱡᱚᱝ ᱤᱭᱟᱹ ᱡᱟᱜᱟ ᱠᱟᱱᱟ ᱚᱸᱰᱮᱫᱚ ᱦᱳᱭ ᱦᱮᱸ ᱦᱮᱸ ᱚᱱᱠᱟ ᱢᱮᱱᱟᱜ ᱜᱮᱭᱟ ᱢᱟᱱᱮ ᱟᱹᱰᱤ ᱥᱟᱺᱜᱤᱧᱼᱥᱟᱺᱜᱤᱧ ᱠᱷᱚᱱ ᱢᱟᱱᱮ ᱵᱤᱫᱮᱥ ᱠᱚᱨᱮ ᱠᱷᱚᱱᱦᱚᱸ ᱱᱚᱰᱮᱫᱚ ᱴᱩᱨᱤᱥ ᱠᱚ ᱦᱤᱡᱩᱜᱼᱟ ᱡᱟᱱᱩᱣᱟᱨᱤ ᱯᱷᱮᱨᱣᱟᱨᱤ ᱠᱚᱨᱮᱫᱚ ᱠᱷᱩᱵᱽ ᱡᱟᱱᱩᱣᱟᱨᱤ ᱰᱤᱥᱮᱢᱵᱚᱨ ᱡᱟᱱᱩᱣᱟᱨᱤ ᱠᱚᱨᱮᱫᱚ ᱠᱷᱩᱵᱽᱜᱮ ᱵᱷᱤᱲᱩᱜᱼᱟ ᱦᱳᱭ ᱦᱳᱭ ᱟᱫᱚ ᱟᱹᱰᱤᱜᱮ ᱦᱳᱭ ᱱᱚᱰᱮ ᱜᱷᱟᱴᱥᱤᱞᱟᱹ ᱠᱷᱚᱱᱟᱜ ᱢᱚᱴᱟᱢᱩᱴᱤ ᱪᱟᱞᱟᱜ ᱦᱩᱭᱩᱜᱼᱟ ᱯᱚᱱᱫᱨᱚᱼᱵᱤᱥ ᱠᱤᱞᱳᱢᱤᱴᱟᱨ ᱟᱨ ᱚᱸᱰᱮᱫᱚ ᱢᱟᱱᱮ ᱵᱟᱨᱭᱟ ᱵᱩᱨᱩ ᱛᱟᱞᱟᱨᱮ ᱢᱮᱱᱟᱜᱼᱟ ᱵᱩᱨᱩᱜᱮᱠᱚ ᱮᱥᱮᱫ ᱟᱠᱟᱫᱼᱟ ᱦᱳᱭ ᱦᱳᱭ ᱦᱳᱭ ᱵᱩᱨᱩᱜᱮᱠᱚ ᱥᱮᱫ ᱟᱠᱟᱫᱟ ᱚᱱᱟᱜᱮ ᱰᱮᱢ ᱠᱚ ᱵᱮᱱᱟᱣ ᱟᱠᱟᱫᱼᱟ ᱚᱱᱟᱛᱮ ᱢᱟᱱᱮ ᱯᱚᱨᱛᱮᱠ ᱵᱚᱪᱷᱚᱨᱜᱮ ᱡᱟᱱᱩᱣᱟᱨᱤ ᱟᱨ ᱰᱤᱥᱮᱢᱵᱚᱨ ᱫᱚ ᱠᱷᱚᱵᱽᱜᱮ ᱵᱷᱤᱲᱩᱜᱼᱟ ᱡᱚᱛᱚ ᱠᱷᱚᱱᱟᱜ ᱢᱟᱱᱮ ᱤᱱᱟᱹ ᱴᱷᱤᱠᱜᱮᱭᱟ ᱴᱩᱨᱤᱥ ᱠᱚ ᱦᱤᱡᱩᱜᱼᱟ ᱦᱮᱸ ᱟᱹᱰᱤ ᱛᱮᱫᱜᱮ ᱡᱟᱦᱟᱸ ᱛᱤᱥ ᱚᱱᱠᱟᱜᱮ ᱚᱠᱛᱚ ᱠᱚᱵᱤᱱ ᱧᱟᱢᱠᱷᱟᱱ ᱦᱤᱡᱩᱜᱵᱤᱱ ᱟᱹᱞᱤᱧ ᱯᱷᱳᱱ ᱟᱹᱞᱤᱧ ᱵᱤᱱ ᱟᱪᱪᱷᱟ ᱴᱷᱤᱠᱜᱮᱭᱟ ᱟᱹᱵᱤᱱ ᱡᱩᱫᱚ ᱚᱱᱠᱟ ᱤᱭᱟᱹᱠᱷᱟᱱ ᱫᱚ ᱱᱟᱦᱟᱜ ᱯᱷᱳᱱ ᱵᱤᱱ ᱥᱮ ᱟᱹᱞᱤᱧᱦᱚᱸ ᱡᱩᱫᱤ ᱚᱠᱛᱚᱠᱚ ᱢᱟᱲᱟᱝ ᱨᱮ ᱤᱭᱟᱹᱠᱷᱟᱱᱫᱚ ᱵᱟᱠᱷᱟᱱᱞᱤᱧ ᱤᱫᱤᱵᱤᱱᱟ ᱟᱹᱞᱤᱧ ᱦᱚᱸ ᱱᱤᱭᱟᱹ ᱥᱩᱨ ᱨᱮᱜᱮᱞᱤᱧ ᱛᱟᱦᱮᱱᱟ ᱟᱪᱪᱷᱟ ᱴᱷᱤᱠᱜᱮᱭᱟ ᱦᱟᱜ ᱛᱚᱵᱮ ᱦᱮᱸ ᱦᱮᱸ ᱦᱮᱸ ᱛᱚᱵᱮ ᱴᱷᱤᱠ ᱴᱷᱤᱠ ᱚᱱᱠᱟᱜᱮ ᱥᱚᱢᱚᱭ